ᱥᱮᱨᱮᱧ ᱫᱚ ᱡᱟᱦᱟᱸ ᱱᱤᱛᱚᱜ ᱫᱤᱥᱚᱢ ᱫᱩᱱᱤᱭᱟᱹ ᱨᱮ ᱞᱟᱲᱟᱣ ᱟᱠᱟᱱ ᱪᱟᱵᱟᱥ ᱦᱩᱭ ᱠᱚᱜ ᱪᱮ ᱵᱟᱝ ᱤᱥᱯᱳᱨᱴ ᱡᱟᱛᱛᱨᱟ ᱦᱩᱭ ᱠᱚᱜ ᱵᱟᱠᱷᱟᱱ ᱯᱚᱨᱚᱵᱽ ᱯᱩᱱᱟᱹᱭ ᱠᱚ ᱦᱩᱭ ᱠᱚᱜ ᱵᱟᱠᱷᱟᱱ ᱫᱚ ᱫᱟᱨᱮ ᱱᱟᱹᱲᱤ ᱦᱩᱭ ᱠᱚᱜ ᱡᱟᱦᱟᱸ ᱜᱮ ᱧᱮᱞᱚᱜᱼᱟ ᱡᱟᱦᱟᱸ ᱜᱮ ᱟᱸᱡᱚᱢᱚᱜᱼᱟ ᱡᱟᱦᱟᱸ ᱜᱮ ᱵᱷᱩᱧᱡᱟᱹᱜᱼᱟ ᱚᱱᱟ ᱠᱚ ᱤᱫᱤ ᱠᱟᱛᱮᱫ ᱜᱮ ᱟᱨ ᱵᱟᱠᱷᱟᱱ ᱡᱟᱦᱟᱸ ᱥᱮᱱ ᱯᱟᱨᱚᱢ ᱟᱠᱟᱱᱟ ᱢᱮᱱᱫᱚ ᱱᱟᱜᱟᱢ ᱡᱟᱦᱟᱸ ᱤᱛᱤᱦᱟᱥ ᱵᱚᱱ ᱢᱮᱱᱟ ᱚᱱᱟ ᱠᱚ ᱤᱫᱤ ᱠᱟᱛᱮᱫ ᱵᱟᱰᱟᱭ ᱡᱚᱝ ᱞᱟᱜᱟᱛ ᱛᱮᱜᱮ ᱥᱮᱨᱮᱧ ᱟᱨ ᱨᱚᱲ ᱜᱮᱵᱚᱱ ᱨᱟᱦᱟᱣᱟᱜ ᱠᱷᱟᱱ ᱥᱨᱮᱨᱧ ᱵᱚᱱ ᱢᱮᱛᱟᱜ ᱠᱟᱱᱟ ᱚᱱᱟ ᱠᱚ ᱵᱟᱲᱟᱭ ᱡᱚᱝ ᱞᱟᱹᱜᱤᱫ ᱛᱮᱜᱮ ᱱᱤᱛᱚᱜᱼᱟᱜ ᱡᱩᱜᱽ ᱨᱮᱫᱚ ᱡᱟᱦᱟᱸ ᱪᱚᱞᱚᱛ ᱡᱟᱦᱟᱸ ᱧᱮᱞᱚᱜ ᱠᱟᱱᱟ ᱚᱱᱟ ᱠᱚ ᱡᱩᱫᱤ ᱢᱤᱫ ᱦᱚᱲ ᱨᱟᱦᱟ ᱟᱛᱮᱢ ᱞᱟᱹᱭ ᱟᱭᱟ ᱵᱩᱡᱷᱟᱹᱣ ᱟᱭᱟ ᱮᱱᱠᱷᱟᱱ ᱚᱱᱟ ᱫᱚ ᱟᱞᱜᱟᱛᱮ ᱵᱩᱡᱷᱟᱹᱣ ᱫᱟᱲᱮᱭᱟᱜᱼᱟᱭ ᱟᱨ ᱵᱩᱡᱷᱟᱹᱣ ᱡᱚᱝ ᱨᱮ ᱥᱩᱵᱤᱫᱟᱜᱼᱟᱭ ᱟᱞᱜᱟᱜᱼᱟᱭ ᱡᱟᱦᱟᱸ ᱟᱸᱡᱚᱢ ᱠᱟᱛᱮᱫ ᱪᱮᱫ ᱟᱠᱟᱱᱟ ᱚᱱᱟ ᱟᱸᱡᱚᱢ ᱡᱚᱝ ᱨᱮ ᱦᱚᱸᱭ ᱥᱩᱵᱤᱫᱟᱜᱼᱟᱭ ᱚᱱᱟ ᱤᱫᱤ ᱠᱟᱛᱮᱫ ᱟᱜᱟᱢ ᱱᱟᱜᱟᱢ ᱪᱟᱥᱵᱟᱥ ᱫᱟᱨᱮ ᱱᱟᱹᱲᱤ ᱚᱛ ᱩᱯᱮᱞ ᱢᱟᱹᱱᱢᱤ ᱥᱤᱨᱡᱚᱱ ᱮᱢᱟᱱ ᱞᱮᱠᱟᱱᱟᱜ ᱡᱚᱛᱚ ᱞᱮᱠᱟᱱᱟᱜ ᱪᱚᱞᱚᱛ ᱟᱠᱟᱱ ᱠᱟᱹᱦᱱᱤ ᱡᱩᱫᱤᱢ ᱞᱟᱹᱭ ᱟᱭ ᱠᱷᱟᱱ ᱩᱱᱤ ᱫᱚ ᱨᱟᱹᱥᱠᱟᱹᱛᱮ ᱟᱨ ᱡᱟᱦᱟᱸ ᱪᱚᱞᱚᱛᱚᱜᱼᱟ ᱚᱱᱟ ᱦᱚᱸ ᱪᱮᱨᱦᱟ ᱞᱮᱠᱟ ᱟᱵᱚᱣᱟᱜ ᱪᱚᱞᱚᱛ ᱨᱚᱲᱮ ᱡᱮᱢᱚᱱ ᱚᱱᱟ ᱫᱚ ᱥᱮᱨᱮᱧ ᱨᱮ ᱢᱮᱥᱟᱜᱼᱟ ᱥᱮᱨᱮᱧᱛᱮ ᱞᱟᱹᱭ ᱵᱟᱲᱟᱭᱚᱜᱼᱟ